ᱵᱤᱨᱵᱷᱩᱢ ᱡᱮᱞᱟ ᱫᱚ ᱛᱤᱥ ᱦᱚᱱᱚᱛ ᱵᱚᱫᱚᱞ ᱟᱠᱟᱱᱟ ᱵᱟᱹᱧ ᱵᱟᱲᱟᱭ ᱟᱠᱟᱫᱟ ᱵᱤᱨᱵᱷᱩᱢ ᱡᱮᱞᱟ ᱨᱮᱫᱚ ᱩᱢᱮᱨ ᱟᱹᱣᱨᱤᱭᱟᱜ ᱜᱤᱫᱽᱨᱟᱹ ᱠᱚᱦᱚᱸ ᱠᱚ ᱵᱟᱯᱞᱟᱜ ᱠᱟᱱ ᱜᱮᱭᱟ ᱟᱨ ᱵᱤᱨᱵᱷᱩᱢ ᱨᱮᱫᱚ ᱴᱟᱠᱟ ᱯᱚᱭᱥᱟ ᱦᱚᱸ ᱡᱟᱦᱟᱱ ᱫᱤᱥᱚᱢ ᱟᱨᱠᱤ ᱮᱴᱟᱜ ᱫᱤᱥᱚᱢ ᱠᱷᱚᱱᱦᱚᱸ ᱠᱚᱢ ᱜᱮᱭᱟ